ᱥᱟᱶᱛᱟ ᱤᱫᱤ ᱠᱟᱛᱮᱫ

ᱱᱚᱣᱟ ᱥᱚᱱᱫᱮᱥᱤᱧ ᱮᱢᱟᱭᱟ

ᱟᱵᱚ ᱱᱤᱛᱚᱜ ᱡᱟᱦᱟᱸ ᱱᱚᱣᱟ ᱥᱟᱶᱛᱟ ᱥᱩᱥᱟᱹᱨ ᱨᱮ ᱢᱮᱱᱟᱜ ᱟᱠᱟᱫ ᱵᱚᱱᱟ ᱛᱚ ᱚᱱᱟ ᱞᱮᱠᱟᱛᱮ ᱤᱧ ᱱᱚᱣᱟ ᱠᱟᱛᱷᱟ ᱞᱟᱹᱞᱟᱹᱭ ᱥᱟᱱᱟᱧ ᱠᱟᱱᱟ ᱡᱮ ᱟᱵᱚᱣᱟᱜ

ᱦᱚᱲᱦᱚᱯᱚᱱ ᱠᱚᱨᱮᱱᱟᱜ ᱡᱟᱦᱟᱸ ᱜᱟᱯᱟᱞᱼᱢᱟᱨᱟᱣ ᱨᱮᱱᱟᱜ ᱢᱟᱱᱮ ᱵᱩᱡᱷᱟᱹᱣᱛᱮᱫ ᱜᱟᱯᱟᱞᱼᱢᱟᱨᱟᱣ ᱨᱮᱱᱟᱜ ᱡᱟᱦᱟᱸ ᱟᱹᱨᱩᱯᱷᱮᱨᱟᱣ ᱛᱮᱫ ᱡᱟᱦᱟᱸ ᱥᱟᱶᱦᱮᱫ ᱢᱟᱫᱽᱫᱷᱚᱢ ᱟᱛᱮᱜᱮ ᱡᱚᱛᱚᱵᱚᱱ ᱨᱤᱠᱟᱹᱭᱟ ᱟᱨ ᱱᱚᱣᱟ ᱥᱟᱶᱦᱮᱫ ᱡᱩᱫᱤ ᱟᱵᱚᱵᱚᱱ ᱦᱟᱨᱟᱼᱵᱩᱨᱩᱭᱟ ᱮᱱᱠᱷᱟᱱ ᱫᱚ ᱡᱮ ᱡᱟᱦᱟᱨ ᱥᱟᱶᱦᱮᱫ ᱨᱮᱱᱟᱜ ᱡᱟᱦᱟᱸ ᱠᱟᱛᱷᱟᱠᱚ ᱵᱚᱫᱚᱞᱚᱜᱼᱟ ᱠᱟᱛᱷᱟᱠᱚ ᱟᱹᱨᱩᱯᱷᱮᱨᱟᱣᱚᱜᱼᱟ ᱚᱱᱟ ᱡᱚᱛᱚ ᱦᱚᱲᱵᱚᱱ ᱵᱩᱡᱷᱟᱹᱣ ᱫᱟᱲᱮᱭᱟᱜᱼᱟ ᱟᱨ ᱱᱚᱣᱟᱜᱮ ᱤᱧᱟᱜ ᱞᱟᱹᱭ ᱨᱮᱱᱟᱜ ᱠᱟᱛᱷᱟᱫᱚ ᱱᱚᱣᱟ ᱠᱟᱱᱟ ᱡᱮ ᱥᱟᱶᱛᱟ ᱡᱩᱫᱤ ᱟᱵᱚ ᱵᱟᱝᱵᱚᱱ ᱞᱟᱦᱟ ᱫᱟᱲᱮᱭᱟᱜᱼᱟ ᱟᱨ ᱵᱟᱝᱵᱚᱱ ᱥᱮᱬᱟ ᱫᱟᱲᱮᱭᱟᱜᱼᱟ ᱮᱱᱠᱷᱟᱱ ᱟᱵᱚᱼᱟᱵᱚ ᱵᱷᱤᱛᱨᱤᱨᱮ ᱢᱮᱱᱫᱚ ᱢᱟᱱᱢᱤᱠᱚ

ᱟᱵᱚ ᱚᱠᱚᱭᱟᱜ ᱠᱟᱛᱷᱟᱦᱚᱸ ᱵᱟᱝᱵᱚᱱ ᱵᱩᱡᱷᱟᱹᱣ ᱫᱟᱲᱮᱭᱟᱜᱼᱟ ᱛᱚ ᱚᱱᱟ ᱤᱫᱤᱠᱟᱛᱮᱫ ᱤᱧ ᱯᱟᱦᱴᱟ ᱥᱮᱫ ᱠᱷᱚᱱᱟᱜ ᱟᱨᱫᱟᱥ ᱫᱚ ᱱᱚᱣᱟᱜᱮᱧ ᱫᱚᱦᱚᱭᱮᱫᱼᱟ ᱡᱮ ᱥᱟᱶᱛᱟ ᱪᱮᱛᱟᱱᱨᱮ ᱟᱵᱚᱣᱟᱜ ᱥᱟᱶᱦᱮᱫ ᱡᱟᱦᱟᱸ ᱢᱮᱱᱟᱜᱼᱟ ᱡᱮ ᱢᱟᱱᱢᱤᱠᱚ ᱪᱮᱛᱟᱱᱨᱮ ᱦᱚᱲ ᱦᱚᱯᱚᱱᱠᱚ ᱪᱮᱛᱟᱱᱨᱮ ᱵᱩᱡᱷᱟᱹᱣ ᱞᱟᱹᱜᱤᱫ ᱥᱚᱢᱡᱷᱟᱹᱣ ᱞᱟᱹᱜᱤᱫ ᱟᱨ ᱡᱚᱛᱚᱦᱚᱲ ᱡᱩᱫᱤ ᱱᱚᱣᱟ ᱵᱚᱱ ᱢᱟᱨᱟᱝᱟ ᱮᱱᱠᱷᱟᱱ ᱦᱤᱡᱩᱜ ᱠᱟᱱ ᱫᱤᱱᱨᱮ ᱡᱚᱛᱚ ᱦᱚᱲᱟᱜ ᱠᱟᱛᱷᱟ ᱵᱩᱡᱷᱟᱹᱣ ᱞᱟᱹᱜᱤᱫ ᱡᱚᱛᱚ ᱦᱚᱲᱟᱜ ᱵᱷᱟᱵᱚ ᱵᱤᱱᱤᱢᱚᱭ ᱞᱟᱹᱜᱤᱫᱛᱮ ᱟᱵᱚ ᱟᱹᱰᱤ ᱜᱚᱴᱟᱝ ᱠᱟᱹᱢᱤ ᱥᱮᱫᱵᱚᱱ ᱞᱟᱦᱟ ᱫᱟᱲᱮᱭᱟᱜᱼᱟ ᱟᱨ ᱚᱱᱟ ᱠᱷᱟᱹᱛᱤᱨᱛᱮ

ᱥᱟᱶᱛᱟ ᱨᱮᱱᱟᱜ ᱡᱟᱦᱟᱸ ᱛᱤᱱᱟᱹᱜ ᱟᱹᱨᱤᱪᱟᱹᱞᱤ ᱢᱮᱱᱟᱜᱼᱟ ᱚᱱᱟ ᱦᱚᱲ ᱠᱚᱴᱷᱮᱱ

ᱥᱟᱱᱟᱧ ᱠᱟᱱᱟ